ᱦᱮᱸ ᱡᱚᱦᱟᱨᱜᱮ ᱢᱟᱹᱡᱷᱤ ᱵᱟᱵᱟ

ᱦᱮᱸ ᱚᱲᱟᱜ ᱠᱚᱨᱮ ᱫᱚ ᱪᱮᱫᱞᱮᱠᱟ ᱱᱟᱯᱟᱭᱜᱮ ᱱᱟᱯᱟᱭᱜᱮ ᱠᱩᱠᱞᱤ ᱢᱤᱫᱴᱟᱝ ᱛᱟᱦᱮᱸ ᱠᱟᱱᱟ ᱤᱧ ᱫᱚ ᱢᱤᱫᱴᱟᱝ ᱥᱤᱞᱫᱟᱹ ᱛᱚᱞᱞᱟᱴ ᱨᱮᱱ ᱢᱤᱫ ᱥᱟᱶᱛᱟ ᱥᱩᱥᱟᱹᱨᱤᱭᱟᱹ ᱠᱟᱱᱟᱧ ᱟᱫᱚ ᱟᱵᱚᱣᱟᱜ ᱱᱚᱜᱼᱚᱭ ᱥᱟᱱᱛᱟᱲ ᱥᱟᱶᱛᱟ ᱨᱮᱱᱟᱜ ᱯᱚᱨᱚᱵᱽ ᱯᱩᱱᱟᱹᱭ ᱤᱫᱤ ᱠᱟᱛᱮ ᱢᱤᱫᱵᱟᱨ ᱠᱟᱛᱷᱟ ᱡᱚᱫᱤᱢ ᱞᱟᱹᱭᱟᱹᱧ ᱠᱮᱭᱟ ᱚᱠᱟᱴᱟᱜ ᱯᱚᱨᱚᱵᱽ ᱫᱚ ᱟᱵᱚ ᱢᱟᱨᱟᱝ ᱯᱚᱨᱚᱵᱽ ᱥᱮ ᱥᱚᱨᱮᱥ ᱟᱱᱟᱜ ᱯᱚᱨᱚᱵᱽ ᱞᱮᱠᱟ ᱛᱮᱵᱚᱱ ᱪᱷᱟᱹᱴᱭᱟᱹᱨ ᱮᱫᱟ

ᱦᱮᱸ ᱚᱱᱟ ᱚᱠᱟ ᱞᱮᱠᱟ ᱧᱮᱞᱚᱜᱚᱜ ᱠᱟᱱᱟ ᱦᱟᱜ ᱠᱷᱟᱱ ᱟᱢᱟᱜ ᱥᱮ ᱟᱢᱟᱜ ᱛᱚᱞᱞᱟᱴᱨᱮ ᱟᱨᱠᱤ ᱦᱮᱸ ᱱᱟᱯᱟᱭᱜᱮ ᱮᱱᱨᱮᱦᱚᱸ ᱱᱟᱦᱟᱜ ᱫᱚ ᱢᱟᱲᱟᱝ ᱠᱷᱚᱱ ᱫᱚ ᱠᱚᱢ ᱧᱚᱜ ᱠᱟᱱᱟ ᱚᱱᱟ ᱤᱫᱤ ᱠᱟᱛᱮᱜ ᱜᱮ ᱱᱚᱣᱟ ᱠᱩᱠᱞᱤ ᱫᱚ ᱛᱟᱦᱮᱸ ᱠᱟᱱᱟ ᱟᱨᱠᱤ

ᱦᱮᱸ ᱦᱮᱸ ᱚᱱᱠᱟ ᱢᱟ ᱟᱹᱰᱤ ᱞᱮᱠᱟᱱ ᱯᱚᱨᱚᱵᱽ ᱠᱚ ᱛᱟᱦᱮᱸ ᱠᱟᱱ ᱛᱟᱵᱚᱱᱟ ᱥᱟᱞᱮ ᱠᱮ ᱥᱟᱞ

ᱦᱮᱸ ᱴᱷᱤᱠ ᱜᱮᱭᱟ ᱱᱚᱣᱟ ᱠᱩᱠᱞᱤ ᱛᱮᱭᱟᱜ ᱛᱮᱞᱟᱜᱤᱧ ᱠᱷᱚᱭᱮᱫ ᱛᱟᱦᱮᱸᱜ ᱴᱷᱤᱠ ᱜᱮᱭᱟ ᱛᱟᱦᱚᱞᱮ ᱡᱚᱦᱟᱨ